ᱟᱵᱚ ᱦᱚᱲ ᱦᱚᱯᱚᱱᱟᱜ ᱤᱥᱤᱱ ᱵᱟᱥᱟᱝ ᱛᱳ ᱫᱟᱜ ᱢᱟᱹᱲᱤ ᱟᱲᱟᱜ ᱛᱮᱠᱮ ᱟᱫᱚ ᱱᱚᱸᱰᱮ ᱫᱚ ᱫᱤᱠᱩ ᱛᱟᱞᱟᱨᱮ ᱢᱮᱱᱟᱜ ᱟᱠᱟᱫ ᱞᱮᱛᱮ ᱤᱥᱤᱱ ᱠᱚᱫᱚᱧ ᱵᱟᱲᱟᱭ ᱟᱠᱟᱫ ᱜᱮᱭᱟ ᱵᱤᱞᱤ ᱨᱮᱱᱟᱜ ᱯᱚᱱᱤᱨ ᱵᱮᱱᱟᱣ ᱦᱟᱹᱠᱩ ᱵᱟᱯᱷᱟᱣ ᱪᱚᱯ ᱯᱳᱠᱳᱲᱤ ᱥᱤᱸᱜᱟᱹᱲᱟ ᱵᱮᱜᱱᱤ ᱜᱷᱩᱜᱱᱤ ᱚᱱᱟ ᱠᱚᱦᱚᱸᱧ ᱵᱟᱲᱟᱭᱟ ᱪᱟᱣᱢᱤᱱ ᱠᱚ ᱥᱤᱢᱳᱭ ᱟᱭᱢᱟᱜᱮ ᱮᱜᱨᱳᱞ ᱵᱮᱱᱟᱣ ᱠᱚᱦᱚᱸᱧ ᱪᱮᱫ ᱟᱠᱟᱫ ᱜᱮᱭᱟ ᱟᱨᱚ ᱟᱭᱢᱟ ᱟᱭᱢᱟ ᱨᱚᱠᱚᱢ ᱡᱚᱢ ᱡᱤᱱᱤᱥ ᱱᱚᱸᱰᱮ ᱫᱚ ᱵᱟᱡᱟᱨ ᱛᱳ ᱟᱹᱜᱩ ᱞᱮᱠᱷᱟᱱᱜᱮ ᱤᱥᱤᱱ ᱫᱚ ᱥᱮᱬᱟᱜ ᱜᱮᱭᱟ ᱚᱱᱟᱛᱤᱧ ᱥᱮᱬᱟ ᱟᱠᱟᱫ ᱜᱮᱭᱟ ᱤᱥᱤᱱ ᱵᱟᱲᱟ ᱫᱚ ᱵᱤᱱ ᱥᱟᱥᱟᱝ ᱢᱚᱥᱞᱟ ᱞᱟᱜᱟᱣ ᱠᱟᱛᱮᱫ ᱡᱤᱞ ᱤᱥᱤᱱ ᱦᱚᱸᱧ ᱵᱟᱲᱟᱭᱟ ᱟᱭᱢᱟ ᱟᱭᱢᱟ ᱤᱥᱤᱱ ᱠᱚᱧ ᱥᱮᱬᱟ ᱟᱠᱟᱫ ᱜᱮᱭᱟ ᱩᱱᱟᱹᱜ ᱜᱟᱱ ᱠᱟᱛᱷᱟ ᱠᱚᱫᱚ ᱵᱟᱝ ᱦᱤᱡᱩᱜ ᱠᱟᱱ ᱨᱮᱦᱚᱸ ᱡᱟᱦᱟᱸ ᱛᱤᱱᱟᱹᱜ ᱜᱟᱱᱤᱧ ᱩᱭᱦᱟᱹᱨ ᱧᱟᱢᱮᱫᱟ ᱤᱱᱟᱹᱜ ᱜᱮᱧ ᱞᱟᱹᱭ ᱠᱮᱫᱟ